ᱤᱧᱟᱹᱜ ᱫᱤᱥᱟᱹᱨᱮ ᱡᱟᱦᱟᱸ ᱢᱚᱬᱮ ᱜᱚᱴᱮᱡ ᱫᱤᱱ ᱫᱚ ᱦᱩᱭᱩᱜ ᱠᱟᱱᱟ ᱛᱤᱨᱤᱥᱟᱭ ᱡᱩᱱ ᱦᱩᱞ ᱢᱟᱦᱟ ᱯᱟᱸᱪᱚᱭ ᱢᱮ ᱜᱩᱨᱩ ᱜᱚᱝᱠᱮᱭᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱯᱚᱱᱨᱚᱭ ᱟᱜᱚᱥᱴ ᱯᱷᱩᱨᱜᱟᱹᱞ ᱢᱟᱦᱟ ᱱᱚᱭᱮ ᱟᱜᱚᱥᱴ ᱵᱤᱥᱥᱚ ᱟᱹᱫᱤᱵᱟᱹᱥᱤ ᱫᱤᱵᱚᱥ